ᱫᱷᱚᱨᱚᱢ ᱪᱮᱛᱟᱱ ᱨᱮᱫᱚ ᱟᱹᱞᱤᱧᱟᱜ ᱟᱹᱰᱤ ᱟᱹᱰᱤ ᱯᱟᱹᱛᱭᱟᱹᱣ ᱢᱮᱱᱟᱜᱼᱟ ᱫᱷᱚᱨᱚᱢ ᱫᱟᱲᱮ ᱤᱫᱤ ᱠᱟᱛᱮᱫ ᱜᱮ ᱟᱞᱮ ᱫᱚ ᱱᱤᱛᱳᱜ ᱵᱟᱧᱪᱟᱣ ᱠᱟᱫ ᱞᱮᱭᱟ ᱵᱟᱧᱪᱟᱣ ᱢᱮᱱᱟᱜ ᱟᱠᱟᱫ ᱞᱮᱭᱟ ᱟᱞᱮ ᱟᱛᱳ ᱫᱤᱥᱚᱢ ᱨᱮᱫᱚ ᱫᱷᱚᱨᱚᱢ ᱫᱚ ᱛᱟᱞᱮ ᱦᱩᱭᱩᱜ ᱠᱟᱱᱟ ᱥᱟᱨᱱᱟ ᱫᱷᱚᱨᱚᱢ ᱢᱮᱱᱠᱷᱟᱱ ᱫᱚ ᱟᱞᱮᱭᱟᱜ ᱫᱚ ᱡᱟᱦᱮᱨ ᱜᱟᱲ ᱜᱮ ᱢᱤᱫᱴᱟᱝ ᱢᱟᱲᱟᱝ ᱜᱟᱲ ᱫᱚ ᱡᱟᱦᱮᱨ ᱜᱟᱲ ᱨᱮᱜᱮ ᱡᱷᱚᱛᱚᱣᱟᱜ ᱟᱞᱮᱭᱟᱜ ᱵᱚᱸᱜᱟ ᱵᱩᱨᱩ ᱦᱩᱭᱩᱜᱼᱟ ᱵᱚᱪᱷᱚᱨ ᱥᱟᱨᱟ ᱢᱮᱱ ᱞᱮᱠᱷᱟᱱ ᱫᱚ ᱵᱚᱪᱷᱚᱨ ᱨᱮ ᱯᱮ ᱵᱚᱸᱜᱟ ᱯᱮᱭᱟ ᱥᱮ ᱯᱩᱱᱭᱟᱹᱞᱮ ᱵᱚᱸᱜᱟᱭᱟ ᱵᱟᱦᱟᱜᱼᱟᱞᱮ ᱵᱟᱦᱟ ᱥᱚᱦᱨᱟᱭ ᱢᱟᱜᱼᱢᱚᱬᱮ ᱤᱱᱟᱹᱞᱮ ᱵᱚᱸᱜᱟᱭᱟ ᱫᱷᱚᱨᱚᱢ ᱨᱮᱫᱚ ᱫᱷᱚᱨᱚᱢ ᱨᱮᱫᱚ ᱟᱹᱞᱤᱧ ᱫᱚ ᱟᱹᱰᱤ ᱜᱟᱱ ᱜᱮ ᱯᱟᱹᱛᱭᱟᱹᱣ ᱢᱮᱱᱟᱜᱼᱟ ᱫᱷᱚᱨᱚᱢ ᱫᱟᱲᱮ ᱤᱫᱤ ᱠᱟᱛᱮᱫ ᱜᱮ ᱟᱞᱮ ᱡᱷᱚᱛᱚ ᱵᱟᱧᱪᱟᱣ ᱢᱮᱱᱟᱜ ᱟᱠᱟᱫ ᱞᱮᱭᱟ ᱫᱷᱚᱨᱚᱢ ᱫᱟᱲᱮ ᱨᱮᱜᱮ ᱟᱞᱮ ᱡᱷᱚᱛᱚ ᱯᱟᱹᱦᱤᱞ ᱠᱷᱚᱱ ᱟᱭᱳ ᱵᱟᱵᱟ ᱵᱟᱠᱷᱟᱱ ᱦᱟᱯᱲᱟᱢ ᱠᱚ ᱚᱱᱟ ᱫᱷᱚᱨᱚᱢ ᱛᱮᱜᱮᱱ ᱫᱷᱚᱨᱚᱢ ᱨᱮᱜᱮ ᱢᱮᱱᱟᱜ ᱟᱠᱟᱫ ᱠᱚᱣᱟ ᱟᱹᱞᱤᱧ ᱦᱚᱸ ᱚᱱᱟ ᱛᱩᱞᱩᱡ ᱨᱮᱜᱮ ᱱᱟᱜ ᱢᱮᱱᱟᱜ ᱟᱠᱟᱫ ᱞᱤᱧᱟᱹ ᱫᱷᱚᱨᱚᱢ ᱨᱮᱫᱚ ᱟᱞᱮ ᱡᱩᱫᱤ ᱡᱟᱦᱟᱸᱭ ᱜᱮ ᱴᱚᱞᱟ ᱨᱮ ᱵᱟᱠᱷᱟᱱ ᱜᱚᱨᱟᱢ ᱨᱮ ᱡᱟᱦᱟᱸᱭ ᱜᱮ ᱡᱩᱫᱤ ᱱᱟᱲᱟ ᱯᱤᱲᱟᱹᱭᱮᱱᱟᱭ ᱵᱩᱜᱤ ᱵᱟᱹᱲᱤᱡ ᱨᱩᱣᱟᱹ ᱨᱟᱵᱟᱝᱮᱱᱟ ᱡᱩᱨ ᱥᱩᱨ ᱫᱷᱟᱨᱟ ᱮᱱᱠᱷᱟᱱ ᱫᱚ ᱚᱱᱟ ᱫᱷᱚᱨᱚᱢ ᱛᱮᱜᱮᱞᱮ ᱪᱟᱞᱟᱜᱼᱟ ᱚᱱᱟ ᱫᱷᱚᱨᱚᱢ ᱨᱮ ᱥᱮᱱ ᱠᱟᱛᱮᱫ ᱟᱞᱮ ᱵᱚᱸᱜᱟ ᱵᱩᱨᱩ ᱥᱟᱞᱟᱜ ᱨᱚᱯᱚᱲ ᱦᱩᱭᱩᱜᱼᱟ ᱜᱚᱰ ᱡᱚᱦᱟᱨ ᱦᱩᱭᱩᱜᱼᱟ ᱩᱱᱤ ᱵᱚᱸᱜᱟ ᱵᱩᱨᱩ ᱴᱷᱮᱱ ᱡᱩᱫᱤ ᱟᱞᱮᱞᱮ ᱜᱚᱰ ᱡᱚᱦᱟᱨᱮᱱᱟ ᱡᱟᱦᱮᱨ ᱟᱭᱳ ᱴᱷᱮᱱ ᱮᱱᱠᱷᱟᱱ ᱫᱚ ᱩᱱᱤ ᱦᱚᱸ ᱵᱟᱹᱭ ᱵᱟᱹᱭᱛᱮ ᱵᱩᱜᱤ ᱛᱮᱜᱮ ᱦᱤᱡᱩᱜ ᱟᱭ ᱩᱱᱤ ᱵᱩᱜᱤᱜ ᱟᱭ ᱵᱩᱜᱤ ᱞᱮᱱᱠᱷᱟᱱᱮ ᱚᱱᱠᱟ ᱜᱮ ᱩᱱᱤᱭᱟᱜ ᱠᱤᱪᱷᱤ ᱟᱞᱮ ᱠᱩᱲᱟᱹᱭ ᱦᱤᱥᱟᱹᱵᱽᱛᱮ ᱢᱟᱱᱮ ᱫᱟᱬᱮ ᱞᱮ ᱮᱢᱟᱭᱟ ᱡᱟᱦᱟᱸ ᱛᱤᱱᱟᱹᱜ ᱞᱮ ᱜᱚᱜ ᱠᱮᱴᱮᱡ ᱢᱟᱱᱥᱤᱠᱟᱭᱟᱞᱮ ᱟᱞᱮ ᱞᱮ ᱵᱩᱜᱤ ᱞᱮᱱᱠᱷᱟᱱ ᱫᱚ ᱱᱚᱣᱟ ᱥᱮ ᱚᱱᱟ ᱞᱮ ᱮᱢᱟᱢᱟ ᱢᱮᱱᱛᱮ ᱮᱱᱠᱷᱟᱱ ᱫᱚ ᱚᱱᱟ ᱵᱩᱜᱤ ᱞᱮᱱᱠᱷᱟᱱ ᱫᱚ ᱩᱱᱤ ᱚᱱᱟ ᱵᱟᱦᱟ ᱯᱚᱨᱚᱵᱽ ᱨᱮᱜᱮ ᱟᱞᱮ ᱦᱚᱸᱞᱮ ᱯᱮᱨᱮᱡ ᱩᱢᱮᱭᱟ